ᱤᱧ ᱤᱧᱨᱮᱱ ᱯᱮᱲᱟᱠᱚ ᱟᱛᱮ ᱱᱟᱱᱟ ᱦᱩᱱᱟᱹᱨ ᱫᱟᱬᱟᱱ ᱴᱷᱟᱶ ᱥᱮ ᱥᱟᱸᱜᱷᱟᱨ ᱴᱷᱟᱶᱨᱮ ᱪᱟᱞᱟᱜ ᱫᱚ ᱢᱚᱱᱮᱭᱟ ᱡᱮ ᱟᱹᱰᱤ ᱞᱟᱹᱠᱛᱤᱭᱟᱱᱟ ᱪᱮᱫᱟᱜ ᱥᱮ ᱥᱩᱠᱼᱫᱩᱠᱨᱮ ᱵᱮᱥ ᱵᱟᱹᱲᱤᱡᱨᱮ ᱯᱮᱲᱟ ᱯᱟᱹᱨᱣᱟᱹ ᱠᱚᱜᱮ ᱟᱵᱚᱠᱚ ᱚᱣᱟᱨ ᱨᱩᱣᱟᱹᱲ ᱵᱚᱱᱟ ᱟᱫᱚ ᱚᱱᱟ ᱠᱷᱟᱹᱛᱤᱨᱜᱮ ᱤᱧ ᱤᱧᱨᱮᱱ ᱯᱮᱲᱟᱠᱚ ᱟᱛᱮ ᱡᱮᱢᱚᱱ ᱞᱩᱜᱩᱵᱩᱨᱩ ᱜᱷᱟᱱᱴᱟ ᱵᱟᱲᱮ ᱫᱤᱜᱷᱟ ᱯᱩᱨᱤ ᱟᱡᱳᱫᱤᱭᱟᱹ ᱵᱚᱨᱚ ᱯᱟᱛᱟ ᱯᱟᱴᱟᱵᱤᱫᱟᱹ ᱯᱟᱛᱟ ᱪᱟᱞᱟᱜ ᱤᱧ ᱠᱷᱚᱡᱚᱜ ᱠᱟᱱᱟ ᱞᱩᱜᱩᱵᱩᱨᱩ ᱜᱷᱟᱱᱴᱟ ᱵᱟᱲᱮᱫᱚ ᱱᱚᱣᱟ ᱞᱟᱹᱜᱤᱫᱛᱮ ᱪᱟᱞᱟᱜ ᱥᱟᱱᱟᱧ ᱠᱟᱱᱟ ᱯᱟᱞᱮᱱ ᱤᱧᱨᱮᱱ ᱯᱮᱲᱟᱠᱚ ᱟᱛᱮᱫ ᱡᱮ ᱚᱸᱰᱮᱫᱚ ᱟᱵᱚᱨᱮᱱ ᱦᱟᱯᱲᱟᱢ ᱠᱚᱣᱟᱜ ᱡᱟᱦᱟᱸ ᱞᱩᱜᱩᱵᱟᱵᱟ ᱞᱩᱜᱩᱟᱭᱳ ᱤᱫᱤᱠᱟᱛᱮ ᱢᱤᱫᱴᱮᱱ ᱱᱟᱜᱟᱢ ᱨᱮᱱᱟᱜ ᱡᱟᱦᱟᱸ ᱟᱹᱨᱤ ᱪᱟᱹᱞᱤᱠᱚ ᱫᱚᱦᱚ ᱦᱚᱴᱚ ᱟᱠᱟᱣᱟᱫ ᱵᱚᱱᱟ ᱞᱩᱜᱩᱵᱟᱵᱟ ᱞᱩᱜᱩ ᱟᱭᱳ ᱥᱟᱶ ᱢᱟᱨᱟᱝᱵᱩᱨᱩ ᱡᱟᱦᱮᱨ ᱟᱭᱳ ᱟᱨᱚ ᱟᱵᱚᱨᱮᱱ ᱡᱟᱦᱟᱸᱭ ᱵᱚᱸᱜᱟᱵᱩᱨᱩ ᱠᱚ ᱢᱮᱱᱟᱜ ᱠᱚᱣᱟ ᱩᱱᱠᱩ ᱠᱚ ᱡᱟᱦᱟᱸ ᱟᱜᱮ ᱟᱹᱨᱤ ᱪᱟᱹᱞᱤ ᱠᱚ ᱵᱮᱱᱟᱣ ᱦᱚᱴᱚ ᱟᱠᱟᱣᱟᱫ ᱵᱚᱱᱟ ᱥᱮ ᱱᱚᱣᱟ ᱞᱩᱜᱩᱵᱩᱨᱩ ᱨᱮᱱᱟᱜ ᱞᱩᱜᱩᱵᱩᱨᱩ ᱜᱷᱟᱱᱴᱟ ᱵᱟᱲᱮᱨᱮ ᱡᱟᱦᱟᱸ ᱵᱚᱸᱜᱟ ᱴᱷᱟᱶᱠᱚ ᱦᱮᱱᱟᱜᱼᱟ ᱚᱱᱟᱠᱚ ᱧᱮᱞ ᱞᱟᱹᱜᱤᱫᱛᱮ ᱤᱧᱫᱚ ᱤᱧᱨᱮᱱ ᱯᱮᱲᱟᱠᱚ ᱟᱛᱮ ᱫᱟᱬᱟᱱ ᱥᱮ ᱥᱟᱸᱜᱷᱟᱨ ᱥᱟᱱᱟᱧ ᱠᱟᱱᱟ ᱟᱨ ᱥᱟᱸᱜᱷᱟᱨ ᱴᱷᱟᱶ ᱡᱮᱢᱚᱱ ᱫᱤᱜᱷᱟ ᱫᱤᱜᱷᱟᱫᱚ ᱢᱤᱫᱴᱮᱱ ᱫᱚᱨᱭᱟ ᱯᱮᱲᱟᱠᱚ ᱟᱛᱮ ᱟᱞᱮᱨᱮᱱ ᱡᱟᱦᱟᱸ ᱛᱤᱱᱟᱹᱜ ᱤᱧᱨᱮᱱ ᱡᱟᱦᱟᱸ ᱛᱤᱱᱟᱹᱜ ᱯᱮᱲᱟᱠᱚ ᱢᱮᱱᱟᱜ ᱠᱚᱣᱟ ᱡᱚᱛᱚᱦᱚᱲ ᱦᱚᱭᱛᱚ ᱫᱚᱨᱭᱟ ᱟᱹᱰᱤ ᱵᱟᱝᱠᱚ ᱧᱮᱞ ᱟᱠᱟᱫᱼᱟ ᱚᱱᱟ ᱠᱷᱟᱹᱛᱤᱨᱛᱮ ᱫᱚᱨᱭᱟ ᱦᱚᱸ ᱤᱧᱨᱮᱱ ᱯᱮᱲᱟᱠᱚ ᱟᱛᱮ ᱥᱟᱸᱜᱷᱟᱨ ᱥᱮ ᱫᱟᱬᱟ ᱥᱟᱱᱟᱧᱠᱟᱱ ᱥᱟᱱᱟᱧ ᱛᱮᱦᱮᱸᱫ ᱟᱨ ᱵᱚᱨᱚᱯᱟᱛᱟ ᱱᱚᱣᱟᱫᱚ ᱟᱵᱚ ᱦᱟᱯᱲᱟᱢ ᱠᱚᱣᱟᱜ ᱵᱤᱥᱮᱥᱠᱟᱭᱛᱮ ᱟᱵᱚ ᱥᱟᱱᱛᱟᱲ ᱥᱚᱢᱟᱡᱽᱨᱮᱱ ᱡᱟᱦᱟᱸᱭ ᱢᱟᱹᱱᱢᱤᱠᱚ ᱢᱮᱱᱟᱜ ᱵᱚᱱᱟ ᱥᱮ ᱵᱤᱨᱟᱹᱫᱟᱹᱞᱤᱠᱚ ᱢᱮᱱᱟᱜ ᱵᱚᱱᱟ ᱱᱚᱣᱟᱫᱚ ᱟᱹᱰᱤ ᱢᱤᱫᱴᱮᱱ ᱱᱟᱜᱟᱢ ᱨᱮᱱᱟᱜ ᱯᱚᱨᱚᱵᱽ ᱴᱷᱟᱶᱠᱟᱱ ᱛᱟᱵᱚᱱᱟ ᱯᱟᱛᱟ ᱴᱷᱟᱶᱠᱟᱱ ᱛᱟᱵᱚᱱᱟ ᱱᱚᱣᱟ ᱯᱟᱛᱟ ᱠᱚᱨᱮ ᱥᱮᱱᱠᱟᱛᱮ ᱟᱵᱚᱣᱟᱜ ᱡᱟᱦᱟᱸ ᱮᱱᱮᱡ ᱥᱮᱨᱮᱧ ᱟᱹᱨᱤ ᱪᱟᱹᱞᱤ ᱛᱟᱨᱯᱚᱨᱮ ᱵᱳᱭ ᱯᱚᱛᱚᱵᱽ ᱞᱩᱜᱽᱲᱤᱡ ᱞᱟᱯᱚᱠᱚ ᱧᱟᱢᱚᱜ ᱛᱮᱦᱮᱸᱫ ᱱᱚᱣᱟᱠᱚ ᱧᱮᱞ ᱦᱚᱪᱚ ᱥᱮ ᱱᱚᱣᱟᱠᱚ ᱦᱟᱛᱟᱣ ᱵᱟᱠᱷᱨᱟᱛᱮ ᱵᱚᱨᱚᱯᱟᱛᱟ ᱫᱚ ᱤᱧᱨᱮᱱ ᱯᱮᱲᱟᱠᱚ ᱟᱛᱮ ᱥᱟᱸᱜᱷᱟᱨ ᱥᱮ ᱫᱟᱬᱟᱫᱚ ᱟᱹᱰᱤ ᱞᱟᱹᱠᱛᱤᱭᱟᱱ ᱢᱤᱫᱴᱮᱱ ᱡᱤᱱᱤᱥ ᱠᱟᱱᱟ ᱢᱮᱱᱛᱤᱧ ᱢᱚᱱᱮᱭᱟ ᱟᱨ ᱡᱮᱢᱚᱱ ᱯᱩᱨᱤ ᱯᱩᱨᱤᱦᱚᱸ ᱚᱱᱟᱦᱚᱸ ᱫᱤᱜᱷᱟ ᱡᱮᱢᱚᱱ ᱫᱚᱨᱭᱟ ᱢᱮᱱᱟᱜᱼᱟ ᱚᱱᱠᱟᱜᱮ ᱯᱩᱨᱤ ᱨᱮᱦᱚᱸ ᱫᱚᱨᱭᱟ ᱢᱮᱱᱟᱜᱼᱟ ᱚᱱᱟ ᱫᱚᱨᱭᱟ ᱫᱤᱜᱷᱟ ᱠᱷᱚᱱᱫᱚ ᱛᱷᱚᱲᱟᱜᱟᱱ ᱮᱴᱟᱜᱼᱟ ᱡᱮᱦᱮᱛᱩ ᱫᱤᱜᱷᱟ ᱨᱮᱱᱟᱜ ᱫᱚᱨᱭᱟᱫᱚ ᱢᱟᱱᱮ ᱡᱟᱦᱟᱸᱠᱚ ᱧᱮᱞ ᱫᱚᱨᱭᱟ ᱫᱷᱟᱨᱮ ᱠᱚᱨᱮ ᱡᱟᱦᱟᱸᱠᱚ ᱧᱮᱞ ᱛᱮᱱᱟᱜ ᱧᱮᱞ ᱧᱮᱞ ᱧᱟᱢ ᱛᱮᱦᱮᱵᱚᱱ ᱥᱮ ᱧᱮᱞ ᱧᱟᱢᱚᱜᱼᱟ ᱯᱩᱨᱤ ᱨᱮᱱᱟᱜ ᱫᱚᱨᱭᱟ ᱫᱷᱟᱨᱮ ᱨᱮᱫᱚ ᱚᱱᱟᱠᱷᱚᱱ ᱫᱚ ᱟᱨᱚ ᱱᱟᱱᱟ ᱟᱹᱰᱤᱜᱟᱱ ᱤᱭᱟᱹ ᱧᱮᱧᱮᱞ ᱡᱤᱱᱤᱥᱠᱚ ᱢᱮᱱᱟᱜᱼᱟ ᱥᱟᱶ ᱥᱟᱶᱛᱮ ᱚᱱᱟ ᱟᱲᱮᱯᱟᱥᱮ ᱟᱹᱰᱤᱜᱟᱱ ᱚᱱᱠᱟᱱᱟᱜ ᱧᱮᱞᱟᱜ ᱡᱤᱱᱤᱥ ᱢᱮᱱᱟᱜᱼᱟ ᱪᱮᱫᱟᱜ ᱥᱮ ᱵᱟᱝᱢᱟ ᱵᱤᱥᱮᱥᱠᱟᱭᱛᱮ ᱟᱵᱚ ᱚᱲᱟᱜᱨᱮᱱ ᱤᱧ ᱚᱲᱟᱜᱨᱮᱱ ᱡᱟᱦᱟᱸᱭᱠᱚ ᱥᱮ ᱯᱮᱲᱟ ᱯᱟᱹᱨᱣᱟᱹᱨᱮᱱ ᱡᱟᱦᱟᱸᱭ ᱛᱤᱨᱞᱟᱹ ᱠᱚ ᱢᱮᱱᱟᱜ ᱠᱚᱣᱟ ᱩᱱᱠᱚᱠᱚ ᱟᱛᱮ ᱫᱟᱬᱟᱱᱫᱚ ᱤᱧᱫᱩᱧ ᱢᱚᱱᱮᱭᱟ ᱡᱮ ᱫᱤᱱᱟᱹᱢ ᱦᱤᱞᱳᱜ ᱱᱟᱱᱟ ᱦᱩᱱᱟᱹᱨ ᱠᱟᱹᱢᱤᱨᱮ ᱵᱟᱡᱷᱟᱣᱠᱚ ᱛᱮᱦᱮᱱ ᱛᱮᱦᱮᱸᱫ ᱢᱮᱱᱠᱷᱟᱱ ᱚᱱᱟ ᱠᱚᱨᱮᱜᱮ ᱵᱟᱹᱲᱛᱤ ᱩᱱᱠᱚᱫᱚ ᱡᱚᱯᱲᱟᱣᱠᱚ ᱛᱮᱦᱮᱱᱟ ᱤᱱᱟᱹᱠᱷᱟᱱ ᱢᱤᱫᱵᱟᱨ ᱫᱤᱱ ᱡᱩᱫᱤ ᱡᱟᱦᱟᱸᱥᱮᱫ ᱫᱟᱬᱟᱱ ᱥᱮ ᱥᱟᱸᱜᱷᱟᱨ ᱤᱫᱤᱠᱚ ᱦᱩᱭᱩᱜᱼᱟ ᱛᱟᱦᱚᱞᱮ ᱢᱚᱱᱮ ᱡᱤᱣᱤᱠᱚ ᱟᱹᱰᱤ ᱵᱚᱫᱚᱞᱚᱜ ᱛᱮᱦᱮᱸᱫ ᱢᱤᱫ ᱤᱭᱟᱹ ᱡᱟᱦᱟᱸ ᱠᱟᱹᱢᱤ ᱨᱮᱱᱟᱜ ᱡᱟᱦᱟᱸ ᱤᱭᱟᱹ ᱛᱮᱦᱮᱱᱟ ᱡᱚᱲᱟᱣ ᱛᱮᱦᱮᱱᱟ ᱚᱱᱟᱠᱚ ᱦᱚᱸ ᱵᱚᱫᱚᱞᱚᱜ ᱛᱮᱦᱮᱸᱫ ᱚᱱᱟᱠᱚ ᱠᱷᱚᱱ ᱢᱚᱱᱮ ᱡᱤᱣᱤ ᱵᱚᱫᱚᱞᱚᱜ ᱛᱮᱦᱮᱸᱫ ᱥᱟᱶᱛᱮ ᱢᱚᱱᱮ ᱡᱤᱣᱤᱠᱚ ᱟᱹᱰᱤ ᱫᱚᱦᱲᱟ ᱟᱨᱚ ᱜᱷᱟᱨᱚᱸᱡᱽᱨᱮ ᱠᱟᱹᱢᱤ ᱨᱮᱱᱟᱜ ᱢᱤᱫᱴᱮᱱ ᱠᱩᱨᱩᱢᱩᱴᱩ ᱥᱮ ᱪᱷᱩᱴᱟᱹᱣ ᱥᱟᱱᱟ ᱛᱮᱦᱮᱱᱟ